ᱛᱮᱦᱤᱧ ᱵᱤᱥᱮᱥ ᱡᱚᱢᱟᱜ ᱨᱮᱸᱥᱛᱚᱨᱟ ᱟᱹᱰᱤ ᱟᱭᱢᱟ ᱫᱚᱠᱟᱱᱤᱧ ᱯᱟᱸᱡᱟ ᱠᱮᱫᱟ ᱚᱱᱟ ᱵᱷᱟᱹᱜᱤ ᱡᱚᱢᱟᱜ ᱫᱚᱠᱟᱱ ᱵᱟᱹᱧ ᱧᱟᱢ ᱞᱮᱫᱟ ᱛᱳ ᱤᱧᱟᱹᱜ ᱢᱳᱵᱟᱭᱤᱞ ᱮᱯᱥ ᱠᱷᱚᱱᱟᱜ ᱜᱤᱧ ᱯᱟᱸᱡᱟ ᱠᱮᱫᱟ ᱚᱱᱟ ᱮᱯᱥ ᱠᱷᱚᱱᱟᱜ ᱯᱟᱸᱡᱟ ᱠᱟᱛᱮᱫ ᱤᱧ ᱧᱟᱢ ᱠᱮᱫᱟ ᱜᱨᱤᱱ ᱯᱟᱨᱠ ᱚᱸᱰᱮ ᱫᱚ ᱚᱱᱟ ᱮᱯᱥ ᱨᱮ ᱵᱚᱞᱚ ᱠᱟᱛᱮᱫ ᱤᱧ ᱧᱮᱞ ᱠᱮᱫᱟ ᱛᱮᱦᱤᱧ ᱵᱤᱥᱮᱥ ᱠᱷᱟᱵᱟᱨ ᱫᱚ ᱦᱩᱭᱩᱜ ᱠᱟᱱᱟ ᱵᱤᱨᱭᱟᱱᱤ ᱟᱨ ᱫᱟᱢ ᱦᱚᱸ ᱠᱚᱢ ᱜᱮᱭᱟ ᱟᱨ ᱚᱸᱰᱮ ᱪᱟᱞᱟᱣ ᱠᱟᱛᱮᱫ ᱦᱚᱸ ᱡᱚᱢ ᱜᱟᱱᱚᱜᱼᱟ ᱟᱨ ᱚᱰᱟᱨ ᱦᱚᱸ ᱜᱟᱱᱚᱜᱼᱟ